ᱤᱧ ᱢᱤᱫᱴᱮᱡ ᱤᱧᱟᱹᱜ ᱞᱩᱛᱩᱨ ᱨᱮ ᱦᱟᱹᱴᱤᱭᱟᱹ ᱨᱮᱱᱟᱜ ᱢᱤᱫᱴᱮᱡ ᱴᱩᱯᱞᱟᱹᱜ ᱯᱟᱜᱽᱨᱟᱧ ᱦᱚᱨᱚᱜ ᱞᱮᱫᱟ ᱟᱹᱰᱤ ᱢᱟᱨᱟᱝ ᱢᱟᱱᱮ ᱟᱹᱰᱤ ᱥᱚᱠᱷ ᱠᱟᱛᱮᱫ ᱤᱧ ᱠᱤᱨᱤᱧ ᱞᱮᱫᱟ ᱚᱱᱟ ᱦᱚᱨᱚᱜ ᱠᱟᱛᱮᱫ ᱠᱚᱭᱮᱠᱫᱤᱱ ᱦᱚᱨᱚᱜ ᱠᱟᱛᱮᱫ ᱤᱧ ᱧᱮᱞ ᱠᱮᱫᱟ ᱡᱮ ᱤᱧᱟᱹᱜ ᱞᱩᱛᱩᱨ ᱨᱮ ᱜᱷᱟᱣ ᱵᱮᱱᱟᱣᱮᱱᱟ ᱜᱷᱟᱣ ᱵᱮᱱᱟᱣᱮᱱ ᱠᱷᱟᱡ ᱚᱱᱟᱧ ᱛᱩᱫ ᱜᱤᱰᱤ ᱠᱟᱫᱟ ᱟᱨ ᱤᱧᱟᱹᱜ ᱢᱚᱱᱨᱮ ᱦᱩᱫᱤᱥᱮᱱᱟ ᱡᱮ ᱱᱚᱣᱟ ᱩᱱᱟᱹᱜ ᱞᱟᱹᱴᱩ ᱞᱟᱹᱴᱩ ᱡᱷᱩᱢᱠᱟᱹ ᱦᱚᱨᱚᱜ ᱫᱚ ᱵᱟᱝ ᱵᱷᱟᱹᱜᱤᱭᱟ ᱥᱮ ᱠᱟᱹᱴᱤᱡ ᱟᱜ ᱦᱚᱸ ᱥᱚᱵ ᱥᱚᱢᱚᱭ ᱦᱚᱨᱚᱜ ᱞᱮᱠᱷᱟᱡ ᱫᱚ ᱵᱟᱝ ᱢᱚᱡᱟ ᱚᱱᱟᱛᱮ ᱠᱟᱹᱴᱤᱡ ᱠᱟᱹᱴᱤᱡᱟᱜ ᱦᱚᱨᱚᱜ ᱜᱮ ᱴᱷᱤᱠᱟ ᱥᱮ ᱟᱨ ᱥᱚᱵ ᱥᱚᱢᱚᱭ ᱦᱚᱸ ᱦᱚᱨᱚᱜ ᱦᱚᱸ ᱵᱟᱝ ᱢᱚᱡᱽ ᱦᱩᱭᱩᱜᱼᱟ ᱞᱩᱛᱩᱨ ᱵᱟᱹᱲᱤᱡᱚᱜᱼᱟ ᱥᱮ ᱵᱚᱭᱚᱥᱠᱚ ᱵᱚᱭᱚᱥ ᱠᱟᱛᱮᱫ ᱵᱚᱭᱚᱥ ᱪᱟᱞᱟᱣ ᱚᱠᱛᱮᱜᱮ ᱞᱩᱛᱩᱨ ᱦᱚᱸ ᱥᱤᱲᱟᱹ ᱦᱩᱭ ᱫᱟᱲᱮᱭᱟᱜᱼᱟ